ᱜᱷᱩᱲᱤ ᱨᱮᱫᱚ ᱴᱟᱭᱤᱢ ᱠᱚ ᱧᱮᱞᱛᱮ ᱜᱷᱩᱲᱤ ᱫᱚ ᱡᱚᱛᱚ ᱦᱚᱲᱜᱮ ᱵᱮᱵᱚᱦᱟᱨ ᱵᱟᱲᱟ ᱠᱟᱜ ᱜᱮᱭᱟ ᱡᱮᱢᱚᱱ ᱜᱷᱩᱲᱤ ᱡᱟᱦᱟᱸ ᱥᱮᱫ ᱡᱩᱫᱤᱢ ᱪᱟᱞᱟᱜᱼᱟ ᱟᱢ ᱛᱟᱦᱞᱮ ᱜᱷᱩᱲᱤ ᱡᱩᱫᱤ ᱦᱚᱨᱚᱜ ᱤᱫᱤᱭᱟᱢ ᱛᱚ ᱚᱱᱟ ᱴᱟᱭᱤᱢ ᱨᱮ ᱡᱩᱫᱤ ᱟᱢᱟᱜ ᱵᱟᱥ ᱴᱨᱮᱱ ᱡᱟᱦᱟᱸ ᱛᱮᱜᱮ ᱪᱟᱞᱟᱜ ᱟᱢ ᱩᱱᱟᱹᱜ ᱴᱟᱭᱤᱢ ᱨᱮ ᱡᱩᱫᱤ ᱢᱮᱱᱟᱜ ᱛᱟᱢᱟ ᱛᱟᱦᱞᱮ ᱵᱩᱡᱽ ᱫᱟᱲᱮᱭᱟᱜ ᱟᱢ ᱡᱮ ᱛᱤᱱᱟᱹᱜ ᱵᱟᱡᱟᱜ ᱠᱟᱱᱟ ᱟᱨ ᱡᱟᱦᱟᱸ ᱥᱮᱫ ᱪᱟᱞᱟᱣ ᱠᱟᱱᱟᱢ ᱟᱨ ᱚᱲᱟᱜ ᱨᱩᱣᱟᱹᱲ ᱦᱩᱭᱩᱜ ᱛᱟᱢᱟ ᱛᱤᱱᱟᱹᱜ ᱴᱟᱭᱤᱢ ᱵᱟᱡᱟᱜ ᱠᱟᱱᱟ ᱵᱟᱢ ᱵᱩᱡᱽ ᱫᱟᱲᱮᱭᱟᱜ ᱠᱟᱱᱟ ᱛᱟᱦᱚᱞᱮ ᱟᱢ ᱡᱩᱫᱤ ᱜᱷᱩᱲᱤ ᱦᱚᱨᱚᱜ ᱠᱟᱛᱮ ᱜᱷᱩᱲᱤ ᱡᱩᱫᱤ ᱛᱟᱦᱮᱸ ᱠᱚᱜ ᱛᱟᱢᱟ ᱛᱟᱦᱚᱞᱮ ᱧᱮᱞ ᱫᱟᱲᱮ ᱠᱮᱭᱟᱢ ᱡᱮ ᱱᱩᱱᱟᱹᱜ ᱴᱟᱭᱤᱢ ᱵᱟᱡᱟᱜ ᱠᱟᱱᱟ ᱛᱟᱦᱚᱞᱮ ᱜᱷᱩᱲᱤ ᱫᱚ ᱫᱚᱢᱮ ᱵᱷᱟᱜᱮ ᱟᱨ ᱜᱷᱩᱲᱤ ᱱᱮᱛᱟᱨ ᱫᱚ ᱫᱚᱢᱮ ᱨᱚᱠᱚᱢ ᱜᱷᱩᱲᱤ ᱜᱮ ᱛᱩᱜ ᱠᱟᱱᱟ ᱦᱮᱸ ᱮᱥᱢᱟᱨᱴ ᱳᱣᱟᱪ ᱟᱨᱚ ᱫᱚᱢᱮ ᱨᱚᱠᱚᱢ ᱜᱮ ᱜᱷᱩᱲᱤ ᱛᱩᱜ ᱠᱟᱱᱟ ᱜᱷᱩᱲᱤ ᱫᱚ ᱡᱚᱛᱚ ᱦᱚᱲ ᱜᱮᱠᱚ ᱵᱮᱵᱚᱦᱟᱨ ᱛᱮ ᱟᱨ ᱱᱤᱭᱩ ᱜᱷᱚᱲᱤ ᱨᱮᱫᱚ ᱴᱟᱭᱤᱢ ᱠᱚᱠᱚ ᱧᱮᱞᱛᱮ ᱛᱤᱱᱟᱹᱜ ᱵᱟᱡᱟᱜ ᱠᱟᱱᱟ